ᱰᱟᱭᱵᱷᱟᱨ ᱵᱟᱹᱵᱩ ᱛᱮᱦᱮᱧ ᱟᱢᱟᱜ ᱜᱟᱹᱰᱤᱨᱮ ᱫᱮᱡ ᱠᱟᱛᱮᱫ ᱜᱟᱡᱳᱞ ᱵᱟᱡᱟᱨ ᱪᱟᱞᱟᱣ ᱠᱟᱛᱮᱫ ᱱᱤᱱᱟᱹᱜ ᱢᱚᱡᱽ ᱤᱧ ᱟᱹᱭᱠᱟᱹᱣ ᱠᱮᱫᱟ ᱱᱤᱱᱟᱹᱜ ᱨᱟᱹᱥᱠᱟᱹᱧ ᱟᱹᱭᱠᱟᱹᱣ ᱠᱮᱫᱟ ᱟᱢᱟᱜ ᱜᱟᱹᱰᱤ ᱥᱤᱴ ᱫᱚ ᱱᱩᱱᱟᱹᱜ ᱞᱩᱜᱩᱵ ᱟᱢᱟᱜ ᱢᱚᱪᱟ ᱠᱟᱛᱷᱟ ᱱᱩᱱᱟᱹᱜ ᱪᱤᱠᱟᱹᱲ ᱟᱢᱟᱜ ᱜᱟᱹᱰᱤ ᱱᱤᱱᱟᱹᱜ ᱥᱟᱯᱷᱟᱼᱥᱟ ᱯᱷᱤ ᱚᱠᱟ ᱴᱷᱮᱱ ᱮᱴᱠᱮᱴᱚᱬᱮ ᱵᱟᱝ ᱦᱩᱭ ᱞᱮᱱᱟ ᱚᱠᱟ ᱴᱷᱮᱡ ᱦᱚᱸ ᱡᱷᱩᱴ ᱡᱷᱟᱢᱮᱞᱟ ᱵᱟᱝ ᱦᱩᱭ ᱞᱮᱱᱟ ᱱᱤᱱᱟᱹᱜ ᱢᱚᱡᱽ ᱤᱧ ᱟᱹᱭᱠᱟᱹᱣ ᱠᱮᱫᱟ ᱤᱧ ᱨᱟᱹᱥᱠᱟᱹ ᱜᱤᱧ ᱛᱟᱦᱮᱭᱱᱟ ᱛᱮᱦᱮᱧ ᱟᱢᱟᱜ ᱱᱩᱱᱟᱹᱜ ᱜᱮ ᱥᱟᱨᱦᱟᱣ ᱤᱧ ᱮᱢᱟᱢ ᱠᱟᱱᱟ ᱵᱚᱞᱮ ᱛᱟᱭᱚᱢ ᱫᱟᱨᱟᱢ ᱜᱟᱹᱰᱤ ᱫᱚᱨᱠᱟᱨ ᱤᱧᱟᱹ ᱢᱮᱱᱠᱷᱟᱱ ᱟᱢᱜᱮ ᱦᱚᱦᱚ ᱠᱟᱛᱮᱫ ᱤᱫᱤ ᱢᱮᱭᱟ ᱮᱱᱠᱷᱟᱡ ᱤᱧᱫᱚ ᱟᱢᱟᱜ ᱜᱟᱹᱰᱤ ᱨᱮᱜᱮᱧ ᱫᱮᱡᱚᱜᱼᱟ ᱟᱢ ᱢᱚᱪᱟ ᱠᱟᱛᱷᱟ ᱦᱮᱲᱮᱢ ᱥᱤᱵᱤᱞ ᱟᱢᱟᱜ ᱟᱲᱟᱝ ᱠᱚᱦᱚᱸ ᱨᱚᱲ ᱠᱚᱦᱚᱸ ᱢᱚᱡᱽ ᱜᱤᱧ ᱵᱩᱡᱷᱟᱹᱣ ᱠᱮᱫᱟ